ᱥᱟᱶᱦᱮᱫ ᱪᱟᱨᱪᱟ ᱥᱟᱶ ᱥᱟᱶᱛᱮ ᱚᱠᱟ ᱞᱮᱠᱟᱱ ᱠᱟᱹᱢᱤ ᱪᱮᱛᱟᱱ ᱨᱮ ᱟᱢᱟᱜ ᱨᱟᱹᱥᱠᱟᱹ ᱢᱮᱱᱟᱜ ᱠᱟᱜ ᱥᱟᱶᱦᱮᱫ ᱪᱟᱨᱪᱟ ᱥᱟᱶ ᱥᱟᱶ ᱛᱮ ᱤᱧᱟᱹᱜ ᱫᱚ ᱱᱤᱛᱚᱜ ᱫᱚ ᱡᱟᱹᱥᱛᱤ ᱠᱟᱨ ᱛᱮ ᱫᱚ ᱱᱚᱣᱟ ᱠᱷᱚᱸᱫᱽᱨᱚᱱ ᱠᱟᱹᱢᱤ ᱪᱮᱛᱟᱱ ᱨᱮ ᱢᱚᱱᱮ ᱫᱚ ᱢᱮᱱᱟᱜ ᱟᱠᱟᱫ ᱛᱤᱧᱟᱹ ᱱᱚᱭᱮ ᱠᱷᱟᱹᱛᱤᱨ ᱛᱮᱜᱮ ᱡᱮ ᱠᱷᱚᱸᱫᱽᱨᱚᱱ ᱠᱟᱹᱢᱤ ᱛᱟᱞᱟ ᱛᱮᱦᱚᱸ ᱥᱟᱶᱦᱮᱫ ᱨᱮᱱᱟᱜ ᱪᱟᱨᱪᱟᱣ ᱫᱚ ᱦᱩᱭᱩᱜ ᱜᱮᱭᱟ ᱚᱱᱟ ᱠᱷᱟᱹᱛᱤᱨ ᱛᱮ ᱤᱧ ᱱᱤᱛᱚᱜ ᱠᱷᱚᱸᱫᱽᱨᱚᱱ ᱠᱟᱹᱢᱤ ᱨᱮᱧ ᱟᱬᱜᱚ ᱟᱠᱟᱱᱟ ᱟᱵᱚ ᱥᱟᱶᱦᱮᱫ ᱨᱮᱱᱟᱜ ᱜᱤ ᱢᱤᱫ ᱴᱮᱱ ᱢᱟᱨᱟᱝ ᱦᱤᱸᱥ ᱡᱟᱦᱟᱸ ᱫᱚ ᱜᱟᱢᱟᱢ ᱚᱱᱟ ᱜᱟᱢᱟᱢ ᱪᱮᱛᱟᱱ ᱨᱮ ᱠᱷᱚᱸᱫᱽᱨᱚᱱ ᱞᱟᱹᱜᱤᱫᱚᱜ ᱠᱟᱱᱟ ᱜᱟᱢᱟᱢ ᱪᱮᱛᱟᱱ ᱨᱮ ᱱᱚᱣᱟ ᱠᱷᱟᱹᱛᱤᱨ ᱛᱮᱜᱮᱧ ᱠᱷᱚᱸᱫᱽᱨᱚᱱ ᱞᱟᱹᱜᱤᱫᱚᱜ ᱠᱟᱱᱟ ᱜᱟᱢᱟᱢ ᱫᱚ ᱦᱩᱭᱩᱜ ᱠᱟᱱᱟ ᱟᱵᱚ ᱥᱟᱶᱦᱮᱫ ᱨᱮᱱᱟᱜ ᱢᱤᱫᱴᱟᱝ ᱢᱟᱨᱟᱱᱜ ᱯᱚᱞᱚᱴ ᱠᱟᱱᱟ ᱱᱚᱣᱟ ᱨᱮᱫᱚ ᱵᱤᱪᱷᱲᱤ ᱠᱟᱭ ᱛᱮ ᱡᱟᱦᱟᱸ ᱵᱟᱥᱛᱚᱯ ᱪᱤᱛᱟᱹᱨ ᱠᱚ ᱥᱟᱶᱛᱟ ᱨᱮᱱᱟᱜ ᱥᱮ ᱜᱷᱟᱨᱚᱸᱡᱽ ᱨᱮᱱᱟᱜ ᱥᱮ ᱥᱟᱶᱦᱮᱫ ᱨᱮᱱᱟᱜ ᱥᱟᱱᱟᱢ ᱯᱟᱦᱴᱟ ᱨᱮᱱᱟᱜ ᱫᱤᱜᱽ ᱜᱮ ᱜᱟᱢᱟᱢ ᱪᱮᱛᱟᱱ ᱨᱮ ᱛᱟᱦᱮᱱᱟ ᱱᱚᱣᱟ ᱜᱟᱢᱟᱢ ᱠᱚ ᱧᱮᱞ ᱞᱮᱠᱷᱟᱱ ᱜᱟᱢᱟᱢᱤᱭᱟᱹ ᱠᱚ ᱡᱟᱦᱟᱸ ᱜᱟᱢᱟᱢ ᱠᱚᱠᱚ ᱚᱞ ᱟᱠᱟᱫᱟ ᱱᱚᱣᱟ ᱜᱟᱢᱟᱢ ᱛᱟᱞᱟ ᱨᱮ ᱟᱭᱢᱟ ᱜᱚᱴᱟᱝ ᱛᱮᱛᱮᱫ ᱟᱛᱮᱜ ᱵᱤᱱ ᱚᱞ ᱟᱠᱟᱱᱟ ᱚᱱᱟ ᱛᱮᱛᱮᱫ ᱠᱚᱫᱚ ᱡᱟᱦᱟᱸ ᱫᱚ ᱛᱩᱨᱩᱭ ᱦᱟᱹᱴᱤᱧ ᱛᱮ ᱦᱟᱹᱴᱤᱧᱚᱜ ᱠᱟᱱᱟ ᱟᱵᱚ ᱥᱟᱶᱦᱮᱫ ᱦᱟᱨᱟ ᱨᱟᱠᱟᱵ ᱫᱚ ᱢᱤᱫ ᱯᱟᱦᱴᱟ ᱥᱮᱫ ᱫᱚ ᱵᱟᱝ ᱦᱩᱭᱩᱜᱼᱟ ᱜᱟᱢᱟᱢ ᱜᱟᱭᱟᱱ ᱚᱱᱚᱬᱦᱮ ᱚᱱᱚᱞ ᱱᱚᱝᱠᱟ ᱟᱭᱢᱟ ᱯᱟᱦᱴᱟ ᱥᱮᱫ ᱛᱮᱜᱮ ᱟᱵᱚ ᱥᱟᱶᱦᱮᱫ ᱫᱚ ᱪᱟᱨᱪᱟᱣ ᱤᱫᱤᱜᱼᱟ ᱤᱧᱟᱹᱜ ᱫᱚ ᱱᱚᱣᱟ ᱠᱷᱚᱸᱫᱽᱨᱚᱱ ᱠᱟᱹᱢᱤ ᱠᱚᱨᱟᱣ ᱨᱮᱱᱟᱜ ᱢᱤᱫ ᱴᱮᱱ ᱜᱮ ᱡᱚᱥ ᱛᱤᱧ ᱫᱚ ᱡᱮ ᱥᱟᱶᱦᱮᱫ ᱦᱟᱨᱟ ᱨᱟᱠᱟᱱ ᱦᱩᱭᱩᱜᱼᱟ ᱡᱟᱦᱟᱸ ᱫᱚ ᱢᱤᱫᱴᱮᱱ ᱱᱟᱣᱟᱱᱟᱜ ᱤᱧ ᱥᱚᱫᱚᱨ ᱫᱟᱲᱮᱭᱟᱜᱼᱟ ᱥᱟᱶᱦᱮᱫ ᱦᱟᱨᱟ ᱨᱟᱠᱟᱵ ᱨᱮ ᱥᱮ ᱢᱤᱫ ᱴᱮᱱ ᱢᱟᱨᱮ ᱱᱟᱜ ᱪᱮᱛᱟᱱ ᱨᱮ ᱠᱷᱚᱸᱫᱽᱨᱚᱱ ᱠᱟᱛᱮᱜᱮ ᱱᱚᱣᱟ ᱱᱟᱜ ᱡᱟᱦᱟᱱᱟᱜ ᱤᱧ ᱥᱚᱫᱚᱨ ᱫᱟᱲᱮᱭᱟᱜᱼᱟ ᱱᱚᱝᱠᱟᱱ ᱟᱭᱢᱟᱜᱟᱱ ᱛᱮᱛᱮᱫ ᱠᱚ ᱯᱟᱸᱡᱟ ᱧᱟᱢ ᱠᱟᱛᱮ ᱤᱧ ᱥᱟᱶᱦᱮᱫ ᱪᱟᱨᱪᱟᱣ ᱨᱮᱧ ᱜᱚᱲᱚ ᱫᱟᱲᱮᱭᱟᱜᱼᱟ ᱚᱱᱟ ᱠᱷᱟᱹᱛᱤᱨ ᱛᱮ ᱡᱟᱹᱥᱛᱤᱠᱟᱨ ᱛᱮ ᱫᱚ ᱤᱧ ᱫᱚ ᱥᱟᱶᱦᱮᱫ ᱦᱟᱨᱟ ᱵᱩᱨᱩ ᱨᱮ ᱠᱷᱚᱸᱫᱽᱨᱚᱱ ᱠᱟᱹᱢᱤ ᱜᱮᱧ ᱠᱩᱥᱤ ᱟᱠᱟᱣᱫᱟ ᱟᱨ ᱚᱱᱟ ᱠᱷᱚᱸᱫᱽᱨᱚᱱ ᱠᱟᱹᱢᱤ ᱛᱟᱞᱟ ᱛᱮᱜᱮ ᱜᱟᱢᱟᱢ ᱪᱮᱛᱟᱱ ᱨᱮ ᱤᱧ ᱫᱚ ᱥᱟᱶᱦᱮᱫ ᱪᱟᱨᱪᱟᱣ ᱠᱩᱨᱩᱢᱩᱴᱩᱣ ᱟᱠᱟᱫᱟ